ᱟᱞᱮ ᱴᱚᱴᱷᱟᱨᱮ ᱢᱤᱫᱴᱮᱱ ᱠᱷᱤᱞᱳᱴ ᱞᱮ ᱥᱯᱲᱟᱣ ᱟᱠᱟᱫᱟ ᱟᱨ ᱚᱱᱟ ᱠᱷᱤᱞᱳᱴ ᱨᱮ ᱟᱭᱢᱟ ᱟᱭᱢᱟ ᱴᱚᱴᱷᱟᱠᱷᱚᱱ ᱠᱷᱤᱞᱳᱴ ᱵᱚᱭᱦᱟ ᱠᱚ ᱥᱚᱦᱚᱨ ᱥᱮᱴᱮᱨ ᱮᱱᱟ ᱟᱨ ᱚᱱᱟᱠᱷᱤᱞᱳᱴ ᱨᱮ ᱡᱟᱦᱟᱸᱭ ᱢᱚᱸᱡᱽ ᱮ ᱜᱟᱛᱤᱭᱮᱱᱟ ᱩᱱᱤᱫᱚ ᱟᱨᱚ ᱮᱴᱟᱜ ᱴᱤᱢ ᱨᱮᱞᱮ ᱤᱫᱤ ᱠᱮᱫᱮᱭᱟ ᱟᱨᱦᱚᱸ ᱚᱱᱟ ᱴᱤᱢ ᱵᱮᱱᱟᱣ ᱠᱟᱛᱮᱫ ᱟᱨᱚ ᱢᱚᱸᱡᱽ ᱢᱟᱪᱷᱟ ᱧᱚᱜ ᱡᱟᱭᱜᱟ ᱨᱮᱞᱮ ᱡᱮᱱᱚᱞᱮ ᱜᱟᱛᱤ ᱫᱟᱲᱮᱭᱟᱜᱼᱟ